ᱟᱞᱮ ᱵᱩᱨᱩ ᱵᱟᱝᱠᱤ ᱥᱮᱸᱫᱽᱨᱟ ᱡᱟᱛᱨᱟ ᱠᱚ ᱢᱮᱱᱟ ᱵᱟᱝᱠᱤ ᱵᱩᱨᱩ ᱟᱨ ᱚᱱᱮ ᱥᱮᱸᱫᱽᱨᱟ ᱞᱮ ᱪᱟᱞᱟᱣ ᱠᱟᱛᱮᱫ ᱛᱟᱭᱚᱢ ᱫᱚ ᱪᱮᱫ ᱠᱚ ᱥᱟᱯᱟᱵᱽ ᱠᱚ ᱛᱩᱢᱫᱟᱜ ᱴᱟᱢᱟᱠ ᱟᱨ ᱪᱚᱲᱪᱩᱲᱤ ᱟᱨ ᱵᱟᱱᱟᱢ ᱠᱚ ᱠᱚ ᱥᱮᱸᱫᱽᱨᱟᱭᱟ ᱥᱮᱸᱫᱽᱨᱟ ᱠᱟᱛᱮᱫ ᱡᱟᱦᱟᱸᱭ ᱛᱟᱞ ᱜᱮ ᱨᱩ ᱫᱟᱲᱮᱭᱟᱜ ᱟᱭ ᱡᱟᱦᱟᱸᱭ ᱵᱮᱥᱮ ᱨᱩ ᱫᱟᱲᱮᱭᱟᱜᱼᱟ ᱚᱱᱟ ᱛᱟᱞᱮ ᱵᱟᱪᱷᱟᱣᱟ ᱥᱮᱸᱫᱽᱨᱟ ᱵᱩᱨᱩ ᱚᱱᱟᱫᱚ ᱯᱤᱲᱟᱹᱠᱟᱴᱷᱟ ᱵᱩᱨᱩ ᱠᱚ ᱢᱮᱱᱟ ᱚᱱᱟ ᱯᱤᱲᱟᱹᱠᱟᱴᱟ ᱵᱩᱨᱩ ᱥᱮᱸᱫᱽᱨᱟ ᱵᱩᱨᱩ ᱠᱚ ᱢᱮᱱᱟ ᱟᱨ ᱚᱸᱰᱮᱠᱷᱚᱱᱼᱢᱟ ᱛᱟᱞ ᱦᱤᱥᱟᱹᱵ ᱛᱮ ᱥᱮᱸᱫᱽᱨᱟ ᱛᱟᱭᱚᱢ ᱵᱟᱪᱷᱟᱣ ᱠᱚᱣᱟ ᱞᱮ ᱚᱠᱚᱭ ᱪᱮᱦᱨᱟᱭ ᱨᱩ ᱫᱟᱲᱮᱭᱟᱜᱼᱟ ᱥᱮᱸᱫᱽᱨᱟ ᱦᱤᱥᱟᱹᱵ ᱥᱮᱸᱫᱽᱨᱟ ᱵᱚᱸᱜᱟ ᱚᱱᱠᱟ ᱛᱮᱵᱚᱱ ᱵᱚ ᱚᱠᱟ ᱞᱮᱠᱟ ᱪᱮᱦᱨᱟᱭ ᱨᱩ ᱫᱟᱲᱮᱭᱟᱜᱼᱟ ᱥᱮᱸᱫᱽᱨᱟ ᱨᱮᱭᱟᱜ ᱡᱟᱦᱟᱸ ᱛᱤᱱᱟᱹᱜ ᱥᱮᱸᱫᱽᱨᱟ ᱨᱮᱭᱟᱜ ᱢᱮᱱᱟᱜᱼᱟ ᱨᱩ ᱨᱮᱭᱟᱜ ᱚᱱᱟ ᱛᱟᱞ ᱠᱚᱜᱮ ᱠᱚ ᱨᱩᱭᱟ ᱚᱱᱠᱟ ᱠᱚ ᱨᱩᱭᱟ ᱪᱮᱦᱨᱟ ᱫᱷᱟᱨᱟ ᱵᱟᱠᱷᱟᱱ ᱫᱮᱵᱽᱜᱩᱱ ᱪᱮᱛᱟᱱ ᱨᱮᱦᱚᱸ ᱠᱚ ᱨᱩ ᱫᱟᱲᱮᱭᱟᱜᱼᱟ ᱚᱱᱠᱟ ᱦᱚᱸᱠᱚ ᱥᱮᱸᱫᱽᱨᱟᱜ ᱟᱞᱮ ᱪᱮᱛᱟᱱ ᱨᱮ ᱵᱟᱝᱠᱤ ᱯᱤᱲᱟᱹᱠᱟᱴᱟ ᱵᱩᱨᱩᱨᱮ ᱥᱮᱸᱫᱽᱨᱟ ᱵᱩᱜᱤ ᱛᱟᱨᱟ ᱥᱮᱸᱫᱽᱨᱟ ᱠᱚ ᱢᱮᱱᱟ